ᱟᱞᱮ ᱴᱚᱴᱷᱟ ᱨᱮᱫᱚ ᱯᱚᱱᱰᱤᱛ ᱨᱚᱜᱷᱩᱱᱟᱛᱷ ᱢᱩᱴᱢᱩᱣᱟᱜ ᱡᱟᱱᱟᱢ ᱢᱟᱦᱟ ᱛᱤᱨᱤᱥᱟ ᱡᱩᱱ ᱱᱚᱭᱮ ᱟᱜᱚᱥᱴ ᱱᱤᱭᱟᱹ ᱠᱚᱞᱮ ᱢᱟᱱᱟᱣ ᱵᱟᱛᱟᱣᱟ ᱟᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱨᱮᱫᱚ ᱟᱞᱮ ᱡᱮᱨᱚᱠᱚᱢ ᱵᱚᱸᱜᱟ ᱞᱮᱠᱟᱜᱮ ᱢᱟᱱᱟᱣᱮᱭᱟ ᱫᱷᱩᱯ ᱫᱷᱩᱲᱟᱹ ᱟᱛᱮᱫ ᱟᱹᱰᱤ ᱢᱟᱞᱟ ᱢᱟᱞᱟ ᱴᱟᱞᱟ ᱥᱮ ᱮᱱᱛᱮᱫ ᱟᱹᱰᱤ ᱞᱟᱹᱴᱩ ᱪᱷᱚᱵᱤ ᱯᱳᱥᱴᱟᱨ ᱞᱮᱠᱟᱱ ᱪᱷᱚᱵᱤᱨᱮ ᱟᱹᱰᱤ ᱫᱮᱵᱚᱛᱟ ᱞᱮᱠᱟ ᱛᱮᱞᱮ ᱢᱟᱱᱟᱣᱮᱭᱟ ᱩᱱᱤᱫᱚ ᱟᱫᱚ ᱥᱤᱫᱩ ᱠᱟᱹᱱᱩ ᱡᱮ ᱢᱮᱱᱟᱜ ᱠᱤᱱᱟ ᱥᱤᱫᱩᱼᱠᱟᱹᱱᱩ ᱵᱟᱱᱟᱨᱜᱮ ᱵᱤᱨ ᱨᱮᱱ ᱵᱤᱨᱥᱟ ᱢᱩᱱᱰᱟ ᱛᱳ ᱱᱩᱠᱩ ᱡᱚᱛᱚ ᱦᱚᱲᱜᱮ ᱡᱮᱨᱚᱠᱚᱢ ᱫᱤᱥᱚᱢ ᱠᱷᱟᱹᱛᱤᱨ ᱫᱤᱥᱚᱢ ᱨᱮ ᱡᱮ ᱞᱟᱹᱲᱦᱟᱹᱭ ᱞᱟᱹᱜᱤᱫ ᱢᱟᱱᱮ ᱟᱵᱚ ᱱᱤᱛᱚᱜ ᱥᱟᱫᱷᱤᱱᱚᱛᱟ ᱵᱚᱱ ᱧᱟᱢ ᱠᱟᱫᱟ ᱛᱳ ᱚᱱᱠᱟᱜᱮ ᱩᱱᱠᱤᱱ ᱦᱚᱸ ᱩᱱᱠᱤᱱᱟᱜ ᱢᱟᱱᱮ ᱤᱭᱟᱹᱜᱮ ᱩᱱᱠᱤᱱᱟᱜ ᱥᱨᱤᱛᱤ ᱩᱱᱠᱤᱱᱟᱜ ᱚᱱᱟ ᱫᱤᱱᱨᱮ ᱛᱤᱨᱤᱥᱟ ᱡᱩᱱ ᱨᱮᱜᱮ ᱵᱤᱥᱟᱞ ᱚᱱᱩᱥᱴᱷᱟᱱ ᱦᱩᱭᱩᱜ ᱠᱟᱱ ᱜᱮᱭᱟ ᱟᱫᱚ ᱱᱚᱣᱟ ᱴᱷᱟᱶᱨᱮ ᱟᱭᱢᱟ ᱡᱟᱹᱛᱤ ᱠᱚ ᱢᱮᱱᱟᱜ ᱠᱚᱜᱮᱭᱟ ᱡᱮᱨᱚᱠᱚᱢ ᱵᱟᱝᱜᱟᱞᱤ ᱢᱩᱥᱞᱤᱢ ᱠᱷᱨᱤᱥᱴᱟᱱ ᱛᱳ ᱩᱱᱠᱩ ᱫᱚ ᱩᱱᱟᱹᱜ ᱟᱸᱴᱫᱚ ᱩᱱᱟᱹᱜ ᱠᱚ ᱤᱭᱟᱹᱜ ᱠᱟᱱᱟᱹ ᱱᱤᱭᱟᱹ ᱠᱚᱛᱮ ᱥᱟᱹᱢᱤᱞᱚᱜ ᱠᱟᱱᱟ ᱛᱳ ᱟᱞᱮ ᱦᱚᱲᱜᱮ ᱡᱚᱛᱚ ᱱᱤᱭᱟᱹ ᱠᱚ ᱠᱷᱟᱹᱛᱤᱨ ᱛᱮᱫᱚ ᱢᱟᱱᱮ ᱥᱚᱵᱽ ᱥᱚᱢᱚᱭ ᱞᱟᱦᱟᱨᱮ ᱤᱭᱟᱹ ᱨᱮᱞᱮ ᱫᱚᱦᱚᱭᱫᱟ